ᱚᱸ ᱜᱚᱰᱟ ᱪᱮ ᱚᱠᱚᱭ ᱚᱸ ᱤᱭᱟᱹ ᱚᱠᱟ ᱤᱭᱟᱹ ᱚᱲᱟᱜ ᱠᱚᱨᱮ ᱜᱮᱪᱮ ᱚᱠᱟᱥᱮᱱ ᱨᱮ ᱟᱪᱪᱷᱟ ᱟᱨ ᱱᱮᱥᱢᱟ ᱱᱚᱜᱼᱚᱸᱭ ᱱᱟᱦᱟᱜ ᱵᱟᱦᱟ ᱯᱚᱨᱚᱵᱽ ᱛᱟᱵᱚ ᱥᱮᱴᱮᱨᱚᱜ ᱠᱟᱱᱟ ᱟᱫᱚ ᱱᱮᱰᱟ ᱜᱚᱰᱟ ᱠᱚ ᱱᱮᱰᱟ ᱜᱚᱰᱟ ᱠᱮᱭᱟ ᱪᱮ ᱟᱹᱣᱨᱤ ᱟᱨ ᱤᱧᱢᱟ ᱱᱚᱜᱼᱚᱸᱭ ᱵᱟᱨᱦᱮ ᱨᱮ ᱢᱤᱱᱟᱹᱧᱟ ᱵᱟᱡᱟᱨ ᱫᱤᱥᱚᱢ ᱥᱮᱱ ᱨᱮ

ᱟᱫᱚ ᱤᱭᱟᱹ ᱠᱚᱫᱚ ᱱᱟᱦᱟᱜ ᱵᱚ ᱛᱤᱱᱟᱹᱜ ᱟᱠᱟᱜᱼᱟ ᱦᱟᱜ ᱱᱚᱣᱟ ᱫᱚ ᱯᱟᱧᱪᱟ ᱠᱚᱫᱚ ᱛᱤᱱᱟᱹᱜ ᱠᱟᱛᱮ ᱩᱴᱷᱟᱹᱜ ᱠᱟᱱᱟ ᱚᱻ ᱱᱚᱣᱟ ᱨᱮᱫᱚ ᱛᱤᱱᱟᱹᱜ ᱢᱮᱨᱚᱢ ᱠᱚ ᱫᱚᱨᱠᱟᱨᱚᱜᱼᱟ ᱱᱚᱣᱟ ᱵᱟᱦᱟ ᱵᱚᱸᱜᱟ ᱨᱮᱫᱚ ᱛᱟᱵᱚ ᱚᱻ ᱚᱱᱠᱟ ᱢᱟ ᱫᱚᱥᱚᱱ ᱞᱮᱠᱟ ᱦᱟᱸᱜ ᱱᱚᱣᱟ ᱫᱚ ᱵᱟᱝ ᱱᱚᱣᱟ ᱵᱟᱦᱟ ᱞᱮᱱᱟ ᱱᱚᱣᱟ ᱫᱚ ᱥᱚᱱ ᱜᱮᱵᱟᱝ ᱟᱨ ᱮᱱᱠᱷᱟᱱ ᱯᱮᱲᱟ ᱠᱚᱢᱟ ᱦᱟᱜ ᱵᱚ ᱞᱟᱹᱭ ᱧᱚᱜ ᱟᱠᱚᱜᱮᱭᱟ ᱛᱚᱵᱮ ᱦᱳᱭ ᱦᱳᱭ ᱟᱨᱮ ᱪᱮᱫ ᱠᱚᱢ ᱪᱮᱫ ᱞᱮᱠᱟ ᱯᱮ ᱜᱟᱞᱢᱟᱨᱟᱣ ᱠᱮᱜᱼᱟ ᱮᱱᱮᱡᱮᱜᱼᱟ ᱪᱮ ᱵᱟᱝᱟ ᱱᱮᱥ ᱫᱚ ᱚᱻ ᱦᱚᱸ ᱮᱱᱠᱷᱟᱱ ᱱᱚᱣᱟ ᱛᱚᱵᱮ ᱡᱟᱠᱜᱽ ᱡᱚᱢᱚᱠ ᱫᱷᱟᱨᱟ ᱜᱮᱱᱟᱦᱟᱜ ᱦᱩᱭᱩᱜᱼᱟ ᱛᱚᱵᱮ ᱟᱨ ᱡᱟᱦᱮᱨ ᱠᱚᱫᱚ ᱥᱟᱯᱷᱟ ᱵᱟᱲᱟ ᱠᱚᱫᱚ ᱪᱟᱹᱞᱩ ᱟᱠᱟᱱᱟ ᱪᱮ ᱟᱹᱣᱨᱤ ᱚᱻ ᱟᱫᱚ ᱚᱱᱮ ᱚᱱᱟᱜᱮ ᱤᱧᱢᱟ ᱵᱟᱨᱦᱮ ᱨᱮ ᱢᱤᱱᱟᱹᱧᱟ ᱵᱟᱹᱧ ᱴᱷᱤᱠᱟᱹ ᱫᱟᱲᱮᱭᱟᱜ ᱠᱟᱱᱟ ᱛᱤᱥ ᱵᱚ ᱯᱟᱨᱟᱵᱽ ᱵᱚᱜ ᱠᱟᱱᱟ ᱪᱮ ᱵᱟ ᱟᱨ ᱚᱲᱟᱜ ᱠᱚᱨᱮ ᱦᱚᱸᱧ ᱠᱩᱞᱤ ᱵᱟᱲᱟ ᱠᱚᱣᱟ ᱩᱱᱠᱩ ᱦᱚᱸ ᱵᱟᱠᱚ ᱞᱟᱹᱭᱟᱹᱧᱟᱹ ᱡᱮ ᱟᱵᱚ ᱯᱟᱨᱟᱵᱽ ᱥᱮᱴᱮᱨᱚᱜ ᱠᱟᱱᱟ ᱵᱟᱢ ᱦᱤᱡᱩᱜᱼᱟ ᱪᱮ ᱵᱟᱝ ᱟ ᱚᱱᱟ ᱠᱚᱦᱚᱸ ᱵᱟᱠᱚ ᱞᱟᱹᱭ ᱵᱟᱲᱟ ᱟᱹᱧᱟᱹ ᱞᱟᱹᱭᱦᱚᱸ ᱦᱳᱭ ᱦᱳᱭ ᱦᱳᱭ ᱮᱱᱠᱷᱟᱱ ᱱᱚᱜᱼᱚᱸᱭ ᱦᱟᱜ ᱥᱮᱴᱮᱨᱚᱜ ᱠᱟᱱ ᱫᱚ ᱱᱟᱦᱟᱜ ᱤᱱᱟᱹᱜ ᱛᱮᱫᱚ ᱱᱟᱦᱟᱜ ᱯᱩᱭᱥᱟᱹ ᱦᱟᱜᱞᱮ ᱧᱟᱢ ᱜᱚᱫᱟ ᱯᱟᱞᱮ ᱚᱱᱟ ᱠᱟᱹᱢᱤ ᱯᱩᱭᱥᱟᱹ ᱠᱚ ᱟᱫᱚ ᱤᱱᱟᱹ ᱠᱚ ᱧᱟᱢ ᱵᱟᱲᱟ ᱠᱟᱛᱮᱧ ᱪᱟᱞᱟᱜᱼᱟ ᱱᱟᱦᱟᱜ ᱛᱚᱵᱮ ᱤᱱᱟᱹ ᱢᱟᱲᱟᱝ ᱨᱮᱜᱮᱧ ᱥᱮᱴᱮᱨᱚᱜᱼᱟ ᱵᱟᱨᱯᱮ ᱫᱤᱱ ᱢᱟᱲᱟᱝ ᱨᱮᱧ ᱥᱮᱴᱮᱨᱚᱜᱼᱟ

ᱦᱳᱭ ᱛᱚᱵᱮ ᱛᱚᱵᱮ ᱴᱷᱤᱠ ᱜᱮᱭᱟ ᱦᱮᱸ ᱢᱟ ᱛᱚᱵᱚ ᱤᱱᱠᱟᱹ ᱫᱷᱟᱨᱟ ᱜᱮ